ᱯᱮᱲᱟ ᱠᱚ ᱦᱮᱡ ᱞᱮᱱᱠᱷᱟᱱ ᱱᱚᱜᱼᱚᱭ ᱤᱧᱫᱚ ᱱᱟᱣᱟᱜᱮ ᱦᱮᱡ ᱮᱱᱟᱭ ᱫᱩᱲᱩᱵ ᱮᱱᱟᱭ ᱛᱚᱵᱮ ᱞᱚᱴᱟ ᱫᱟᱜ ᱞᱤᱭᱮ ᱫᱩᱲᱩᱵ ᱜᱟᱰᱳ ᱮᱢ ᱠᱟᱛᱮᱫ ᱢᱮᱱᱠᱷᱟᱱ ᱰᱚᱵᱚᱜᱼᱡᱚᱦᱟᱨ ᱵᱟᱲᱟ ᱠᱟᱛᱮᱱ ᱵᱩᱜᱤ ᱡᱩᱫᱟᱹ ᱠᱩᱯᱩᱞᱤ ᱦᱩᱭᱩᱜᱼᱟ ᱵᱩᱜᱤ ᱡᱩᱫᱟᱹ ᱠᱩᱯᱩᱞᱤ ᱵᱟᱲᱟ ᱠᱟᱛᱮᱫ ᱢᱮᱱᱠᱷᱟᱱ ᱢᱤᱫᱼᱵᱟᱨ ᱯᱮᱭᱟ ᱠᱟᱛᱮᱫ ᱵᱤᱥᱠᱩᱴ ᱮᱢ ᱠᱟᱛᱮᱱ ᱢᱤᱫ ᱠᱟᱯ ᱪᱟ ᱮᱢ ᱠᱟᱛᱮᱫ ᱧᱩ ᱵᱟᱲᱟ ᱠᱟᱛᱮᱫ ᱛᱟᱭᱢ ᱛᱮᱫᱚ ᱚᱱᱛᱮ ᱵᱟᱦᱨᱮ ᱥᱮᱱ ᱩᱰᱩᱝᱚᱜ ᱦᱩᱭᱩᱜᱼᱟ ᱫᱟᱬᱟ ᱵᱟᱲᱟᱭ ᱦᱩᱭᱩᱜᱼᱟ ᱵᱟᱝ ᱚᱠᱟᱥᱮᱪ ᱪᱚ ᱴᱟᱺᱰᱤᱛᱮ ᱨᱟᱪᱟᱛᱮ ᱩᱥᱩᱨ ᱠᱮᱫᱮ ᱢᱮᱱ ᱚᱱᱛᱮ ᱡᱟᱜᱟᱠᱚ ᱩᱫᱩᱜᱟᱭ ᱠᱷᱟᱱ ᱯᱩᱠᱷᱨᱤ ᱥᱮᱫ ᱤᱫᱤ ᱠᱟᱛᱮᱫ ᱦᱚᱭᱛᱚ ᱯᱩᱠᱷᱨᱤ ᱠᱚᱨᱮ ᱦᱩᱛᱩᱢ ᱯᱷᱟᱨᱪᱟᱜ ᱠᱟᱱ ᱱᱚᱣᱟ ᱠᱚᱜᱮ ᱟᱵᱚ ᱦᱚᱲ ᱦᱚᱯᱚᱱᱟᱜ ᱵᱮᱵᱚᱦᱟᱨ ᱫᱚ ᱛᱟᱦᱮᱱᱠᱟᱱ ᱛᱟᱵᱚᱱᱟ